ᱟᱢ ᱟᱢᱟᱜ ᱵᱟᱜᱟᱱ ᱨᱮ ᱪᱮᱫ ᱪᱮᱫ ᱫᱟᱨᱮ ᱠᱚᱢ ᱨᱚᱦᱚᱭ ᱟᱠᱟᱫᱟ ᱟᱨ ᱟᱢᱟᱜ ᱵᱟᱜᱟᱱ ᱪᱮᱫ ᱠᱟᱢ ᱡᱚᱛᱚᱱᱟ ᱟᱨ ᱪᱮᱫ ᱞᱮᱠᱟᱛᱮᱢ ᱡᱚᱛᱚᱱ ᱜᱮᱭᱟ ᱤᱧ ᱢᱤᱫ ᱟᱞᱮ ᱚᱲᱟᱜ ᱯᱤᱪᱷᱚᱱ ᱨᱮ ᱤᱧ ᱢᱤᱫ ᱴᱮᱱ ᱠᱟᱹᱴᱤᱡ ᱢᱟᱨᱟᱝ ᱤᱧ ᱵᱟᱜᱟᱱ ᱟᱠᱟᱫᱟ ᱚᱱᱟ ᱵᱟᱜᱟᱱ ᱨᱤᱧ ᱨᱚᱦᱚᱭ ᱟᱠᱟᱫᱟ ᱢᱟᱨᱤᱪ ᱢᱟᱹᱨᱤᱪ ᱫᱟᱨᱮ ᱰᱷᱮᱸᱲᱚᱥ ᱫᱟᱨᱮ ᱟᱨ ᱰᱷᱮᱸᱲᱚᱥ ᱫᱟᱨᱮ ᱛᱟᱨᱯᱚᱨᱮᱧ ᱨᱚᱦᱚᱭ ᱞᱮᱫᱟ ᱡᱷᱤᱜᱟᱹ ᱫᱟᱨᱮ ᱠᱚᱸᱰᱷᱟ ᱟᱨ ᱚᱱᱟ ᱠᱚᱜᱮᱧ ᱨᱚᱦᱚᱭ ᱞᱮᱫᱟ ᱟᱨ ᱨᱚᱦᱚᱭ ᱠᱟᱹᱫᱟᱹᱧ ᱢᱟᱱᱮ ᱤᱭᱟᱹ ᱯᱩᱭ ᱯᱩᱭ ᱥᱟᱠ ᱚᱱᱟᱠᱩᱧ ᱨᱚᱦᱚᱭ ᱟᱠᱟᱫᱟ ᱟᱨ ᱚᱱᱟᱠᱚ ᱫᱟᱨᱮ ᱫᱚ ᱚᱱᱟ ᱠᱚ ᱫᱟᱨᱮ ᱫᱤᱱᱟᱹᱢ ᱦᱤᱞᱳᱜ ᱥᱮᱛᱟᱜ ᱨᱮ ᱵᱮᱨᱮᱫ ᱠᱟᱛᱮᱫ ᱚᱲᱟᱜ ᱨᱮᱱᱟᱜ ᱠᱟᱹᱢᱤ ᱠᱚ ᱥᱟᱹᱛ ᱵᱟᱲᱟ ᱠᱟᱛᱮᱫ ᱮᱫ ᱵᱟᱜᱟᱱᱤᱧ ᱪᱟᱞᱟᱜᱼᱟ ᱵᱟᱜᱟᱱ ᱪᱟᱞᱟᱣ ᱠᱟᱛᱮᱫ ᱤᱧ ᱧᱮᱞᱟ ᱚᱠᱟ ᱠᱚ ᱫᱟᱨᱮ ᱪᱮᱫ ᱞᱮᱠᱟ ᱢᱟᱱᱮ ᱫᱟᱜ ᱮ ᱧᱟᱢ ᱮᱫᱟᱥᱮ ᱵᱟᱝ ᱛᱟᱨᱯᱚᱨᱮ ᱡᱟᱦᱟᱸᱴᱟᱜ ᱫᱟᱨᱮ ᱠᱚᱢᱡᱩᱨᱤ ᱜᱮᱭᱟ ᱚᱱᱟ ᱫᱟᱨᱮ ᱨᱮ ᱚᱱᱟ ᱠᱚ ᱫᱟᱨᱮ ᱨᱮ ᱮᱠᱴᱩ ᱵᱮᱥᱤ ᱠᱚᱨᱮ ᱫᱟᱜ ᱤᱧ ᱫᱩᱞᱟᱜᱼᱟ ᱟᱨ ᱫᱟᱜ ᱫᱩᱞ ᱯᱚᱨ ᱛᱟᱨᱯᱚᱨᱮ ᱯᱳ ᱮᱫ ᱟᱹᱧ ᱯᱳ ᱠᱟᱛᱮᱫ ᱛᱟᱨᱯᱚᱨᱮ ᱧᱮᱞ ᱟᱹᱧ ᱚᱱᱠᱟ ᱫᱤᱱᱟᱢ ᱞᱮᱠᱟ ᱥᱮᱛᱟᱵ ᱟᱭᱩᱵ ᱥᱮᱛᱟᱜ ᱟᱹᱭᱩᱵ ᱧᱮᱞᱟ ᱛᱟᱨᱯᱚᱨᱮ ᱮᱠᱴᱩ ᱫᱟᱨᱮ ᱞᱟᱹᱴᱩ ᱧᱚᱜᱚᱜᱼᱟ ᱞᱟᱹᱴᱩ ᱧᱚᱜ ᱠᱟᱛᱮᱫ ᱛᱟᱨᱯᱚᱨᱮ ᱮᱫ ᱥᱟᱨ ᱤᱧ ᱞᱟᱜᱟᱣᱟᱜᱼᱟ ᱥᱟᱨ ᱠᱚ ᱞᱟᱜᱟᱣ ᱠᱟᱛᱮᱫ ᱡᱮᱠᱷᱚᱱᱤᱧ ᱧᱮᱞᱟ ᱡᱮ ᱫᱟᱨᱮ ᱨᱮ ᱵᱟᱦᱟ ᱠᱚ ᱦᱤᱡᱩᱜ ᱠᱟᱱᱟ ᱛᱚᱠᱷᱚᱱ ᱫᱚ ᱟᱨ ᱮᱠᱴᱩ ᱵᱮᱥᱤᱧ ᱡᱚᱛᱱᱚᱭᱟ ᱛᱚᱠᱷᱚᱱ ᱤᱧ ᱢᱮᱱᱟ ᱮᱵᱟᱨ ᱫᱟᱨᱮ ᱫᱚ ᱡᱮ ᱡᱮᱴᱟᱧ ᱨᱚᱦᱚᱭ ᱟᱠᱟᱫᱟ ᱡᱮ ᱢᱟᱹᱨᱤᱪᱤᱧ ᱨᱚᱦᱚᱭ ᱟᱠᱟᱫᱟ ᱢᱟᱹᱨᱤᱪ ᱦᱳᱭᱳᱜᱼᱟ ᱥᱮ ᱰᱷᱮᱲᱚᱥ ᱨᱚᱦᱚᱭ ᱟᱠᱟᱫᱟ ᱰᱷᱮᱸᱲᱚᱥ ᱡᱚᱜᱼᱟ ᱚᱱᱠᱟ ᱠᱚ ᱵᱷᱟᱵᱮ ᱚᱱᱟ ᱠᱚ ᱵᱮᱥᱤᱧ ᱡᱚᱛᱱᱚᱭᱟ ᱟᱨ ᱢᱟᱱᱮ ᱥᱟᱨᱫᱚ ᱠᱤᱨᱤᱧ ᱥᱟᱨ ᱫᱚ ᱵᱟᱹᱧ ᱞᱟᱜᱟᱣᱟᱫᱼᱟ ᱢᱟᱱᱮ ᱟᱞᱮ ᱚᱲᱟᱜ ᱨᱮ ᱰᱟᱝᱨᱟ ᱢᱮᱱᱟᱜ ᱠᱚᱣᱟ ᱚᱱᱟ ᱰᱟᱝᱨᱟ ᱜᱩᱨᱤᱡ ᱜᱮ ᱚᱱᱟ ᱥᱟᱨ ᱞᱟᱹᱜᱤᱫ ᱤᱧ ᱵᱮᱵᱚᱦᱟᱨᱟ ᱟᱨ ᱚᱱᱟ ᱵᱟᱜᱟᱱ ᱫᱚ ᱟᱹᱰᱤ ᱥᱟᱯᱟ ᱥᱟᱹᱯᱷᱤ ᱜᱤᱧ ᱫᱚᱦᱚᱭᱟ ᱡᱟᱛᱮ ᱢᱮᱨᱚᱢ ᱠᱚ ᱵᱟᱠᱚ ᱵᱚᱞᱚ ᱫᱟᱲᱮᱭᱟᱜ ᱢᱟᱜ ᱢᱟᱜ ᱠᱟᱛᱮᱫ ᱚᱱᱟ ᱚᱱᱟ ᱤᱭᱟᱹ ᱪᱟᱨ ᱫᱷᱟᱨᱮᱧ ᱵᱮᱲᱟ ᱟᱠᱟᱫᱟ ᱵᱮᱲᱟ ᱯᱚᱨᱮ ᱵᱟᱡᱟᱨ ᱠᱷᱚᱱ ᱡᱟᱞ ᱤᱧ ᱦᱟᱛᱟᱣ ᱟᱹᱜᱩ ᱟᱠᱟᱫᱟ ᱡᱟᱞ ᱛᱤᱧ ᱜᱷᱮᱨᱟᱣ ᱟᱠᱟᱫᱟ ᱛᱟᱨᱯᱚᱨ ᱥᱮᱛᱟ ᱤᱧ ᱞᱚᱠᱠᱷᱚ ᱠᱚᱣᱟ ᱡᱟᱛᱮ ᱚᱰᱮᱸ ᱢᱮᱨᱚᱢ ᱰᱟᱝᱨᱟ ᱡᱟᱛᱮ ᱵᱟᱠᱚ ᱵᱚᱞᱚ ᱫᱟᱲᱮᱭᱟᱜ ᱵᱟ ᱚᱱᱟ ᱫᱟᱨᱮ ᱠᱚ ᱡᱟᱛᱮ ᱵᱟᱠᱚ ᱡᱚᱢ ᱫᱟᱲᱮᱭᱟᱜ ᱚᱱᱟᱠᱩᱧ ᱧᱮᱞ ᱠᱚᱣᱟ ᱛᱮᱡᱳ ᱠᱚ ᱞᱟᱜᱟᱜ ᱠᱟᱱᱟ ᱥᱮ ᱵᱟᱝ ᱚᱱᱟ ᱠᱚᱧ ᱞᱚᱠᱠᱷᱚᱭᱟ ᱛᱟᱨᱯᱚᱨᱮ ᱚᱱᱟ ᱵᱟᱜᱟᱱᱨᱮ ᱡᱟᱦᱟᱱᱟᱜ ᱢᱟᱱᱮ ᱡᱟᱦᱟᱸ ᱠᱚᱱ ᱠᱚ ᱵᱚᱞᱚᱜ ᱠᱟᱱᱟ ᱥᱮ ᱪᱮᱫ ᱚᱱᱟ ᱠᱚ ᱞᱚᱠᱠᱷᱚ ᱦᱳᱭᱳᱜᱼᱟ